ᱚᱱᱟ ᱵᱚᱞ ᱮᱱᱮᱡ ᱨᱮᱭᱟᱜ ᱦᱚᱸ ᱟᱹᱰᱤ ᱜᱟᱱ ᱜᱮ ᱤᱭᱟᱹ ᱠᱟᱱᱟ ᱵᱚᱞ ᱵᱚᱞ ᱮᱱᱮᱡ ᱫᱚ ᱦᱚᱲᱢᱚ ᱨᱮᱭᱟᱜ ᱦᱚᱸ ᱟᱹᱰᱤ ᱯᱷᱩᱨᱛᱤ ᱡᱤᱱᱤᱥ ᱤᱭᱟᱹ ᱠᱟᱱᱟ ᱦᱚᱲᱢᱚ ᱨᱮ ᱫᱟᱲᱮ ᱦᱩᱡᱤᱜ ᱤᱭᱟᱹ ᱠᱟᱱᱟ ᱵᱞᱟᱰ ᱥᱟᱨᱠᱩᱞᱮᱥᱚᱱ ᱦᱩᱭᱩᱜᱼᱟ ᱟᱨ ᱱᱚᱜᱼᱚᱸᱭ ᱠᱷᱮᱞ ᱫᱩᱣᱟᱨᱟ ᱛᱮᱜᱮ ᱟᱵᱚᱱᱚᱣᱟ ᱫᱤᱜ ᱫᱤᱥᱚᱢ ᱨᱮ ᱫᱚ ᱤᱭᱟᱹ ᱠᱟᱱᱟ ᱵᱚᱞ ᱮᱱᱮᱡ ᱨᱮ ᱦᱚᱸ ᱠᱤᱪᱷᱩ ᱤᱱᱠᱟᱢ ᱦᱤᱡᱩᱜ ᱠᱟᱱ ᱜᱮᱭᱟ ᱢᱟᱱᱮ ᱮᱥᱴᱮᱴ ᱞᱮᱵᱮᱞ ᱵᱟᱝ ᱱᱮᱥᱮᱱᱟᱞ ᱛᱮ ᱦᱚᱸ ᱵᱚ ᱥᱮᱱ ᱫᱟᱲᱮᱭᱟᱜ ᱠᱟᱱᱟ ᱱᱮᱥᱱᱟᱞ ᱛᱮ ᱮᱱᱮᱡ ᱠᱟᱛᱮᱫ ᱦᱚᱸ ᱠᱤᱪᱷᱩ ᱤᱱᱠᱚᱢ ᱦᱤᱡᱩᱜ ᱠᱟᱱᱟ ᱡᱮ ᱚᱱᱟ ᱛᱮ ᱦᱚᱸ ᱵᱚ ᱥᱮᱬᱟ ᱫᱟᱲᱮᱭᱟᱜ ᱠᱟᱱᱟ ᱛᱚ ᱵᱚᱞ ᱮᱱᱮᱡ ᱫᱟᱨᱟᱭ ᱛᱮ ᱦᱚᱸ ᱯᱷᱮᱢᱞᱤ ᱦᱚᱸ ᱵᱮᱥ ᱪᱟᱹᱞᱩᱜ ᱠᱟᱱᱟ ᱢᱟᱱᱮ ᱥᱚᱥᱝᱥᱟᱨ ᱪᱟᱹᱞᱩᱜ ᱠᱟᱱ ᱜᱮᱭᱟ ᱥᱟᱶᱛᱮ ᱟᱵᱚ ᱦᱚᱸ ᱜᱚᱴᱟ ᱮᱥᱴᱮᱴ ᱨᱮᱭᱟᱜ ᱪᱟᱞᱟᱜ ᱠᱟᱱ ᱜᱮᱭᱟ ᱟᱨᱚ ᱟᱨ ᱮᱱᱮᱡ ᱫᱳᱣᱟᱨᱟ ᱛᱮᱫᱚ ᱢᱟᱱᱮ ᱦᱚᱲᱢᱚ ᱨᱮ ᱦᱚᱸ ᱯᱷᱩᱨᱛᱤ ᱵᱩᱡᱷᱟᱹᱜ ᱠᱟᱱᱟ ᱨᱳᱜᱽ ᱟᱡᱟᱨ ᱵᱤᱢᱟᱨ ᱠᱚ ᱦᱚᱸ ᱥᱟᱦᱟᱭᱚᱜ ᱠᱟᱱ ᱜᱮᱭᱟ ᱫᱟᱲᱮ ᱵᱮᱥ ᱜᱮ ᱵᱩᱡᱷᱟᱹᱜ ᱠᱟᱱᱟ ᱟᱵᱚ ᱮᱱᱮᱡ ᱫᱟᱨᱟᱭ ᱛᱮᱜᱮ ᱦᱚᱲ ᱠᱚ ᱪᱮᱛᱟᱱ ᱠᱚ ᱨᱟᱠᱟᱵ ᱫᱟᱲᱮᱭᱟᱜ ᱠᱟᱱᱟ ᱮᱱᱮᱡ ᱫᱟᱨᱟᱭ ᱛᱮᱜᱮ ᱵᱚᱞ ᱮᱱᱮᱡ ᱫᱟᱨᱟᱭ ᱛᱮᱜᱮ ᱠᱨᱤᱠᱮᱴ ᱮᱱᱮᱡ ᱛᱮ ᱦᱚᱸ ᱥᱮᱬᱟᱜ ᱠᱟᱱ ᱜᱮᱭᱟ ᱦᱚᱲ ᱚᱱᱟᱛᱮ ᱟᱠᱚ ᱡᱚᱛᱚᱣᱟᱜ ᱠᱚ ᱪᱚᱲᱟᱣᱮᱜᱼᱟ ᱚᱲᱟᱜ ᱫᱩᱣᱟᱹᱨ ᱦᱚᱸ ᱜᱤᱫᱽᱨᱟᱹ ᱯᱤᱫᱽᱨᱟᱹ ᱚᱞ ᱯᱟᱲᱟᱣ ᱦᱚᱪᱮᱚᱭᱮᱫ ᱠᱚᱣᱟ ᱠᱚ ᱡᱚᱛᱚᱣᱟᱜ ᱠᱚ ᱪᱮᱠᱟ ᱫᱟᱲᱮᱭᱟᱜ ᱠᱟᱱᱟ ᱚᱱᱟᱛᱮ ᱫᱤᱥᱚᱢ ᱫᱤᱥᱚᱢ ᱜᱚᱴᱟ ᱠᱚ ᱫᱟᱬᱟᱱ ᱠᱟᱱᱟ ᱵᱚᱞ ᱮᱱᱮᱡ ᱤᱭᱟᱹᱛᱮ ᱥᱮᱬᱟ ᱦᱚᱲᱟᱱᱟᱜ ᱟᱹᱰᱤ ᱜᱟᱱ ᱦᱚᱲ ᱜᱮ ᱛᱚ ᱠᱨᱤᱠᱮᱴ ᱮᱱᱮᱡ ᱛᱮ ᱦᱚᱸ ᱠᱚ ᱥᱮᱬᱟ ᱦᱚᱲᱚᱜ ᱠᱟᱱ ᱜᱮᱭᱟ ᱠᱨᱤᱠᱮᱴ ᱮᱱᱮᱡ ᱨᱮ ᱦᱚᱸ ᱡᱚᱛᱚ ᱞᱮᱠᱟᱱᱟᱜ ᱫᱟᱲᱮ ᱦᱤᱡᱩᱜ ᱠᱟᱱ ᱛᱟᱠᱚᱣᱟ ᱛᱚ ᱟᱵᱚ ᱥᱟᱱᱛᱟᱲ ᱠᱚᱣᱟᱜᱢᱟ ᱵᱟᱵᱚᱱ ᱧᱟᱢᱮᱜᱼᱟ ᱚᱱᱟ ᱪᱟᱱᱥ ᱠᱚᱢᱟ ᱪᱮᱛᱟᱱ ᱞᱮᱵᱮᱞ ᱢᱟ ᱟᱹᱰᱤ ᱠᱚᱢ ᱵᱚᱱ ᱨᱟᱠᱟᱵ ᱠᱟᱱᱟ ᱟᱵᱚ ᱢᱟᱱᱮ ᱪᱷᱟᱹᱛᱤᱠ ᱟᱜ ᱫᱟᱨᱟ ᱜᱮ ᱡᱚᱛᱚ ᱦᱩᱭᱩᱜ ᱠᱟᱱᱟ ᱟᱠᱚ ᱫᱟᱨᱟ ᱠᱚ ᱪᱮᱠᱟᱭᱮᱜᱼᱟ ᱟᱠᱚ ᱠᱚ ᱟᱠᱚ ᱜᱮ ᱟᱵᱚ ᱠᱷᱚᱭᱟᱜ ᱠᱚ ᱪᱮᱛᱟᱱ ᱟᱠᱟᱱᱟ ᱛᱟᱵᱚᱣᱟ ᱟᱨ ᱮᱱᱮᱡ ᱫᱳᱣᱟᱨᱟ ᱛᱮᱜᱮ ᱡᱚᱛᱚᱣᱟᱜ ᱠᱚ ᱪᱮᱠᱟᱭᱮᱜᱼᱟ ᱟᱨ ᱟᱵᱚᱢᱟ ᱱᱚᱜᱼᱚᱸᱭ ᱪᱟᱹᱥᱤ ᱦᱚᱯᱚᱱ ᱪᱮᱫ ᱦᱚᱸ ᱵᱟᱵᱚ ᱪᱤᱠᱟᱹ ᱫᱟᱲᱮᱭᱟᱜ ᱠᱟᱱᱟ ᱪᱮᱛᱟᱱ ᱵᱟᱵᱚᱱ ᱨᱟᱠᱟᱵ ᱫᱟᱲᱮᱭᱟᱜ ᱠᱟᱱᱟ ᱚᱱᱠᱟᱢ ᱮᱱᱮᱡ ᱫᱳᱣᱟᱨᱟ ᱛᱮᱜᱮ ᱡᱚᱛᱚᱣᱟᱜ ᱦᱩᱭᱩᱜ ᱠᱟᱱᱟ ᱡᱚᱛᱚᱣᱟᱜ ᱟᱡᱟᱨ ᱵᱤᱢᱟᱨ ᱦᱚᱸ ᱪᱟᱵᱟᱱ ᱠᱟᱱ ᱛᱟᱵᱚᱣᱟ ᱥᱟᱶᱛᱮ ᱡᱚᱛᱚ ᱵᱚᱭᱦᱟ ᱵᱚ ᱥᱮᱬᱟ ᱫᱟᱲᱮᱭᱟᱜ ᱢᱟ ᱱᱚᱣᱟ ᱪᱮᱥᱴᱟ ᱨᱮ ᱵᱚ ᱛᱟᱦᱮᱸ ᱠᱚᱜᱢᱟ ᱟᱵᱚᱣᱟᱜ ᱨᱚᱲ ᱟᱲᱟᱝ ᱛᱟᱵᱚ ᱥᱮᱬᱟᱭᱟᱵᱚᱱ ᱚᱱᱟ ᱥᱟᱶᱛᱮ ᱡᱚᱛᱚᱣᱟ ᱵᱚᱱ ᱪᱮᱠᱟ ᱫᱟᱲᱮᱭᱟᱜᱼᱟ ᱮᱱᱮᱡ ᱥᱮᱨᱮᱧ ᱫᱳᱣᱟᱨᱟᱛᱮ ᱡᱟᱦᱟᱸ ᱛᱤᱱᱟᱹᱜ ᱜᱮ ᱮᱱᱮᱡ ᱦᱚᱲ ᱢᱮᱱᱟᱜ ᱠᱚᱣᱟ ᱱᱚᱣᱟ ᱟᱵᱚ ᱞᱳᱠᱟᱞ ᱨᱮ ᱦᱚᱸ ᱜᱮ ᱠᱚ ᱥᱮᱬᱟᱭᱢᱟ ᱟᱨ ᱨᱚᱲ ᱪᱮᱥᱴᱟᱭ ᱨᱮᱵᱚ ᱛᱟᱦᱮᱸ ᱠᱚᱜᱼᱢᱟ ᱵᱷᱚᱵᱤᱥᱥᱚᱛ ᱜᱤᱫᱽᱨᱟᱹ ᱞᱟᱹᱜᱤᱫ ᱦᱚᱸ ᱢᱟᱱᱮ ᱟᱵᱚ ᱨᱮᱱ ᱟᱜᱟᱢ ᱯᱤᱲᱦᱤ ᱵᱚᱱ ᱛᱤᱜᱩᱱ ᱛᱤᱸᱜᱩ ᱠᱮᱴᱮᱡ ᱫᱟᱲᱮ ᱠᱚᱣᱟ ᱮᱱᱮᱡ ᱫᱟᱨᱟᱭ ᱛᱮᱜᱮ ᱟᱨ ᱥᱟᱶᱛᱮ ᱚᱞ ᱯᱟᱲᱦᱟ ᱦᱚᱸ ᱵᱚ ᱥᱮᱬᱟᱢ ᱫᱟᱲᱮᱭᱟᱜ ᱢᱟ ᱡᱮ ᱮᱱᱮᱡ ᱥᱮᱨᱮᱧ ᱥᱩᱢᱩᱝ ᱦᱚᱸ ᱵᱟᱝᱟ ᱪᱮ ᱚᱞ ᱯᱟᱲᱦᱟᱣ ᱦᱚᱸ ᱜᱚᱴᱟ ᱯᱟᱲᱟ ᱛᱮᱜᱮ ᱵᱞᱮᱴ ᱞᱮᱠᱟ ᱜᱮᱵᱚ ᱫᱷᱟᱨ ᱠᱚᱜᱢᱟ ᱟᱨ ᱵᱚ ᱥᱮᱬᱟ ᱦᱚᱲᱚᱜ ᱢᱟ ᱟᱵᱚ ᱦᱚᱸ ᱟᱜᱟᱢ ᱯᱤᱲᱦᱤ ᱵᱚ ᱛᱤᱸᱜᱩ ᱫᱟᱲᱮᱭᱟᱜ ᱢᱟ ᱥᱟᱶᱛᱮ ᱟᱵᱚ ᱟᱵᱚ ᱨᱮᱱ ᱵᱟᱵᱟ ᱠᱚ ᱡᱟᱦᱟᱸ ᱞᱮᱠᱟ ᱞᱟᱛᱟᱨ ᱨᱮᱠᱚ ᱛᱟᱦᱮᱸ ᱞᱮᱱᱟ ᱚᱱᱟ ᱠᱷᱚᱭᱟᱜ ᱫᱚ ᱪᱮᱛᱟᱱ ᱥᱮᱫ ᱟᱵᱚ ᱦᱚᱸ ᱵᱚ ᱨᱟᱠᱟᱵᱢᱟ ᱵᱟᱲᱮ ᱥᱮᱬᱟ ᱫᱟᱲᱮᱭᱟᱜᱢᱟᱵᱚᱱ ᱨᱟᱠᱟᱵ ᱢᱟᱵᱚᱱ ᱡᱚᱛᱚ ᱜᱮ ᱟᱨ ᱠᱚᱢᱚᱜ ᱥᱮᱫ ᱟᱵᱚ ᱵᱟᱵᱚᱱ ᱨᱮᱵᱮᱱᱢᱟ ᱚᱠᱚᱭ ᱦᱚᱸ ᱥᱮᱬᱟ ᱪᱮ ᱥᱮᱬᱟ ᱪᱟᱞᱟᱜᱢᱟ ᱡᱚᱛᱚᱣᱟᱜ ᱡᱤᱱᱤᱥ ᱨᱮᱜᱮ ᱮᱱᱮᱡ ᱨᱮ ᱥᱮᱨᱮᱧ ᱨᱮ ᱵᱟᱝ ᱵᱤᱱᱛᱤ ᱨᱮ ᱵᱟᱠᱷᱮᱬ ᱨᱮ ᱡᱚᱛᱚᱣᱟᱜ ᱜᱮ ᱥᱮᱬᱟ ᱠᱟᱜ ᱢᱟᱵᱚᱱ ᱟᱨ ᱟᱜᱟᱢ ᱯᱤᱲᱦᱤ ᱡᱚᱛᱚ ᱵᱚ ᱞᱟᱹᱭ ᱟᱠᱚᱢᱟ ᱟᱞᱚ ᱵᱚ ᱠᱮᱪᱮᱫ ᱢᱟ ᱡᱮᱢᱚᱱ ᱡᱚᱛᱚᱣᱟᱜ ᱜᱮᱵᱚᱱ ᱞᱟᱹᱭ ᱪᱮᱫ ᱦᱚᱴᱚ ᱠᱚᱣᱟ ᱛᱟᱭᱚᱢ ᱯᱤᱲᱦᱤ ᱢᱮᱱᱟᱜ ᱠᱚᱣᱟ ᱟᱵᱚ ᱨᱮᱱ ᱜᱤᱫᱽᱨᱟᱹ ᱠᱚ ᱟᱜᱟᱢ ᱱᱟᱜᱟᱢ ᱠᱚ ᱫᱚᱦᱚ ᱫᱟᱲᱮᱭᱟᱜᱼᱟ ᱮᱱᱮᱡᱛᱮ ᱥᱮᱨᱮᱧᱛᱮ ᱚᱞ ᱛᱮ ᱯᱟᱲᱦᱟᱣ ᱛᱮ ᱦᱚᱸ

ᱤᱱᱟᱹ ᱠᱷᱟᱱ ᱜᱮ ᱤᱱᱠᱟᱹ ᱛᱮᱜᱮᱧ ᱢᱩᱪᱟᱹᱫ ᱠᱮᱜᱼᱟ ᱱᱚᱣᱟ ᱨᱮᱭᱟᱜ ᱫᱚ ᱵᱷᱚᱵᱤᱥᱥᱚᱛ ᱥᱮᱬᱟ ᱠᱮ ᱥᱮᱬᱟ ᱪᱟᱞᱟᱜᱢᱟ ᱛᱟᱵᱚ ᱟᱵᱚᱣᱟᱜ ᱟᱞᱚ ᱵᱚ ᱠᱚᱢᱚᱜ ᱢᱟ ᱪᱮᱫ ᱨᱮ ᱦᱚᱸ ᱛᱚ ᱤᱱᱟᱹᱜ ᱨᱮ ᱠᱟᱛᱷᱟ ᱞᱤᱧ ᱢᱩᱪᱟᱹᱫᱮᱜᱼᱟ ᱟᱨ ᱦᱚᱸ